ᱪᱮᱲᱮ ᱫᱚ ᱤᱧ ᱫᱩᱧ ᱟᱹᱥᱩᱞᱮᱫ ᱠᱚᱜᱮ ᱟᱹᱰᱤ ᱟᱸᱴ ᱜᱮ ᱥᱤᱱ ᱯᱟᱣᱨᱟ ᱜᱮᱰᱮ ᱟᱫᱚ ᱡᱟᱠ ᱪᱮᱬᱮ ᱦᱚᱸ ᱦᱮᱱᱟᱜ ᱠᱚᱛᱤᱧ ᱜᱮᱭᱟ ᱱᱤᱛᱚᱜ ᱦᱚᱸ ᱟᱨ ᱪᱮᱬᱮ ᱦᱚᱸ ᱟᱭᱢᱟ ᱨᱚᱠᱚᱢ ᱛᱮ ᱥᱮᱜ ᱤᱧ ᱟᱹᱥᱩᱞ ᱟᱠᱟᱫ ᱠᱚᱣᱟ ᱡᱚᱢ ᱧᱩ ᱮᱢᱟᱠᱚ ᱦᱩᱭᱩᱜ ᱠᱟᱱᱟ ᱥᱮᱛᱟ ᱟᱹᱭᱩᱵ ᱧᱮᱞ ᱠᱚ ᱦᱩᱭᱩᱜ ᱠᱟᱱᱟ ᱛᱚᱠᱫᱤᱨᱚᱜ ᱦᱩᱭᱩᱜ ᱠᱟᱱᱟ ᱚᱠᱚᱭ ᱚᱠᱟ ᱥᱮᱫ ᱮ ᱪᱟᱞᱟᱜ ᱠᱟᱱᱟ ᱚᱠᱚᱭ ᱚᱠᱟ ᱥᱮᱫ ᱮ ᱡᱚᱢᱫᱟ ᱫᱟᱜ ᱥᱮ ᱫᱟᱠᱟ ᱥᱮ ᱡᱚᱢᱟᱜ ᱥᱮ ᱧᱩᱣᱟᱜ ᱩᱱᱠᱩ ᱦᱚᱸ ᱮᱢᱟ ᱠᱚ ᱦᱩᱭᱩᱜ ᱠᱟᱱᱟ ᱡᱚᱢᱟᱜ ᱪᱮᱬᱮ ᱫᱚ ᱟᱭᱢᱟ ᱨᱚᱠᱚᱢ ᱜᱮ ᱦᱮᱱᱟᱜ ᱠᱚᱛᱤᱧᱟ ᱟᱫᱚ ᱡᱟᱭᱦᱳᱠ ᱚᱱᱟ ᱚᱲᱟᱜ ᱠᱚᱨᱮ ᱜᱮᱠᱚ ᱛᱟᱦᱮᱱ ᱠᱟᱱᱟ ᱚᱲᱟᱜ ᱠᱚᱨᱮ ᱡᱟᱜᱟᱭ ᱮᱢ ᱟᱠᱟᱫ ᱠᱚᱣᱟ ᱟᱨ ᱚᱲᱟᱜ ᱮᱢᱟᱱ ᱠᱚᱨᱮ ᱜᱮᱠᱚ ᱛᱟᱦᱮᱱ ᱠᱟᱱᱟ ᱫᱟᱜ ᱡᱟᱹᱯᱩᱫ ᱦᱚᱭ ᱵᱟᱛᱟᱥ ᱮᱢᱟᱱ ᱚᱱᱟ ᱤᱭᱟᱹᱛᱮ ᱚᱲᱟᱜ ᱫᱩᱣᱟᱹᱨ ᱵᱷᱤᱛᱤᱨ ᱨᱮᱧ ᱫᱚᱦᱚᱭᱮᱫ ᱠᱚᱣᱟ ᱥᱮ ᱥᱴᱟᱨᱟ ᱟᱨᱚᱧ ᱚᱲᱟᱜ ᱠᱟᱫ ᱠᱚᱣᱟ ᱤᱱᱟᱹ ᱠᱚᱨᱮ ᱠᱚ ᱟᱵᱽ ᱵᱟᱲᱟᱭ ᱠᱟᱱᱟ ᱟᱹᱪᱩᱨ ᱵᱟᱲᱟᱭ ᱠᱟᱱᱟ ᱠᱚ ᱟᱨ ᱫᱤᱱᱴᱟ ᱡᱟᱦᱟᱭ ᱡᱚᱢᱟᱜ ᱧᱩᱣᱟᱜ ᱤᱧ ᱮᱢᱟ ᱦᱟᱠᱚ ᱠᱟᱱᱟ ᱡᱚᱢᱮᱫᱟ ᱠᱚ ᱫᱟᱬᱟ ᱵᱟᱲᱟᱭ ᱠᱟᱱᱟ ᱠᱚ ᱟᱹᱪᱩᱨ ᱵᱟᱲᱟᱭ ᱠᱟᱱᱟ ᱠᱚ ᱵᱟᱦᱨᱮ ᱠᱚ ᱪᱟᱞᱟᱜ ᱠᱟ ᱱᱟ ᱦᱤᱡᱩᱜ ᱠᱟᱱᱟ ᱠᱚ ᱚᱱᱟ ᱦᱚᱸ ᱯᱚᱨᱮᱛᱮ ᱧᱮᱞᱮᱫ ᱠᱚᱣᱟ ᱪᱮᱫᱟᱜ ᱡᱮ ᱱᱚᱣᱟ ᱧᱮᱞ ᱠᱷᱱ ᱱᱚᱣᱟ ᱵᱟᱝ ᱦᱩᱭᱩᱜ ᱠᱟᱱ ᱟᱨ ᱚᱱᱮ ᱥᱮᱸᱫᱽᱨᱟ ᱚᱱᱠᱟ ᱜᱮᱠᱚ ᱟᱫᱚᱜ ᱠᱟᱱᱟ ᱠᱚ ᱥᱮᱸᱫᱽᱨᱟ ᱟᱹᱜᱩᱭᱮᱫ ᱠᱩᱭᱟᱹᱧ ᱧᱮᱞᱮᱫ ᱠᱚᱣᱟ ᱡᱚᱢᱤᱧ ᱮᱢᱟ ᱦᱟᱠᱚ ᱠᱟᱱᱟ ᱡᱚᱢ ᱧᱩᱧ ᱮᱢᱟ ᱠᱚ ᱠᱟᱱᱟ ᱫᱟᱜ ᱫᱟᱠᱟ ᱟᱨ ᱡᱚᱢᱟᱜ ᱧᱩᱣᱟᱜ ᱟᱨ ᱛᱟᱦᱮᱱ ᱨᱮᱱᱟᱜ ᱡᱟᱭᱜᱟ ᱠᱚ ᱟᱭᱢᱟ ᱨᱚᱠᱚᱢ ᱡᱟᱭᱜᱟ ᱞᱮᱠᱟᱨᱤᱧ ᱟᱹᱥᱩᱞᱮᱫ ᱠᱚᱣᱟᱹᱧ ᱫᱚᱦᱚᱭᱮᱫ ᱠᱚᱣᱟᱹᱧ ᱛᱟᱦᱮᱱ ᱠᱟᱱᱟ ᱠᱚ ᱟᱨ ᱱᱤᱛᱚᱜ ᱦᱚᱸ ᱢᱮᱱᱟᱜ ᱠᱚᱜᱮᱭᱟ ᱟᱨ ᱨᱩᱟᱹᱣ ᱠᱚᱫᱚ ᱵᱟᱲᱟᱭᱟ ᱩᱱᱠᱩ ᱫᱚ ᱮᱱᱛᱮᱫ ᱚᱠᱟ ᱨᱮᱠᱚ ᱛᱟᱦᱮᱱᱟ ᱟᱨ ᱚᱱᱟ ᱠᱚᱫᱚᱧ ᱡᱟᱭᱜᱟ ᱫᱚᱧ ᱢᱮ ᱟᱠᱟᱫ ᱠᱚᱣᱟ